ᱤᱧᱫᱚ ᱯᱮ ᱠᱤᱥᱤᱢ ᱡᱤᱭᱟᱹᱞᱤ ᱟᱹᱥᱩᱞ ᱟᱠᱟᱫ ᱠᱚᱣᱟ ᱵᱟᱨᱭᱟ ᱠᱟᱰᱟ ᱯᱩᱱᱭᱟᱹ ᱢᱮᱨᱚᱢ ᱯᱮᱭᱟ ᱥᱩᱠᱨᱤ ᱠᱟᱰᱟ ᱠᱚᱫᱚ ᱥᱮᱛᱟᱜᱨᱮ ᱜᱚᱲᱟ ᱠᱷᱚᱱ ᱤᱧ ᱩᱰᱩᱝ ᱠᱚᱣᱟ ᱟᱨ ᱵᱩᱥᱩᱵ ᱤᱧ ᱮᱢᱟᱣ ᱟᱠᱚᱣᱟ ᱟᱨ ᱢᱮᱨᱚᱢ ᱠᱚᱫᱚ ᱥᱮᱛᱟᱜᱨᱮ ᱩᱰᱩᱝ ᱠᱟᱛᱮᱫ ᱤᱧ ᱛᱚᱞ ᱠᱚᱣᱟ ᱯᱟᱞᱦᱟᱧ ᱮᱢᱟ ᱟᱠᱚᱣᱟ ᱟᱨ ᱥᱩᱠᱨᱤ ᱠᱚᱫᱚ ᱥᱮᱛᱟᱜ ᱵᱮᱞᱟᱨᱮ ᱢᱮᱨᱟᱧ ᱮᱢᱟᱠᱚᱣᱟ ᱟᱨ ᱠᱟᱰᱟᱫᱩᱧ ᱧᱩᱛᱩᱢ ᱟᱠᱟᱫᱠᱤᱱᱟᱹ ᱡᱮᱫᱤ ᱟᱨ ᱱᱟᱢ ᱡᱮᱫᱤ ᱟᱨ ᱢᱮᱨᱚᱢᱫᱚ ᱵᱷᱳᱞᱟ ᱟᱨ ᱵᱷᱩᱞᱤ ᱟᱨ ᱢᱤᱫᱴᱟᱝ ᱥᱩᱠᱨᱤᱫᱩᱧ ᱧᱩᱛᱩᱢ ᱟᱠᱟᱫᱮᱭᱟ ᱪᱟᱸᱫᱚ ᱟᱫᱚ ᱩᱱᱠᱩᱫᱚ ᱤᱧ ᱦᱚᱦᱚ ᱞᱮᱠᱷᱟᱱᱜᱮ ᱡᱟᱦᱟᱸ ᱨᱮᱜᱮ ᱠᱚ ᱛᱟᱦᱮᱱ ᱞᱚᱜᱚᱱ ᱜᱮᱠᱚ ᱫᱟᱹᱲ ᱟᱹᱜᱩ ᱜᱚᱫᱟ